ᱯᱤᱴᱷᱟᱹ ᱨᱮᱭᱟᱜ ᱧᱩᱛᱩᱢ ᱤᱧ ᱞᱟᱹᱭᱮᱫ ᱛᱟᱵᱚᱱᱟ ᱛᱚᱵᱮ ᱯᱟᱛᱲᱟ ᱯᱤᱴᱷᱟᱹ ᱜᱩᱲ ᱯᱤᱴᱷᱟᱹ ᱪᱷᱤᱞᱠᱟ ᱯᱤᱴᱷᱟᱹ ᱨᱩᱴᱤ ᱡᱟᱭᱠᱮ ᱫᱩᱞ ᱯᱤᱴᱷᱟᱹ ᱠᱷᱟᱯᱨᱟ ᱟᱹᱲᱥᱟ ᱯᱤᱴᱷᱟᱹ ᱯᱩᱸᱜᱤ ᱯᱤᱴᱷᱟᱹ